ᱤᱧ ᱯᱷᱞᱤᱯ ᱠᱟᱨᱰ ᱨᱮ ᱢᱤᱫᱴᱮᱱ ᱨᱮᱰ ᱠᱟᱞᱟᱨ ᱨᱮᱭᱟᱜ ᱥᱟ ᱲᱤᱧ ᱚᱰᱟᱨ ᱞᱮᱫᱟ ᱨᱮᱰ ᱠᱟᱞᱟᱨ ᱵᱟᱝ ᱠᱟᱛᱮᱫ ᱵᱞᱮᱠ ᱠᱟᱞᱟᱨ ᱨᱮᱭᱟᱜ ᱢᱤᱫᱴᱮᱱ ᱥᱟᱹᱲᱤ ᱦᱮᱡ ᱟᱠᱟᱱ ᱛᱤᱧᱟᱹ ᱟᱫᱚ ᱚᱱᱟᱜᱮ ᱨᱤᱯᱷᱟᱸᱰ ᱠᱟᱛᱮᱫ ᱯᱚᱭᱥᱟ ᱪᱤᱠᱟᱹᱧ ᱧᱟᱢ ᱨᱩᱣᱟᱹᱲᱟ ᱚᱱᱟ ᱵᱟᱲᱟᱭ ᱥᱟᱱᱟᱧ ᱠᱟᱱᱟ